ᱟᱞᱮ ᱱᱚᱰᱮ ᱯᱩᱨᱵᱚ ᱵᱚᱨᱫᱷᱚᱢᱟᱱᱨᱮ ᱢᱟᱱᱮ ᱤᱧ ᱡᱟᱦᱟᱸ ᱨᱤᱧ ᱛᱟᱦᱮᱸᱱ ᱠᱟᱱᱟ ᱱᱚᱰᱮ ᱵᱟᱲᱛᱤ ᱠᱟᱭᱛᱮ ᱫᱚ ᱱᱚᱣᱟ ᱥᱟᱥᱛᱷᱚ ᱥᱚᱪᱮᱛᱚᱱ ᱨᱮᱱᱟᱜ ᱯᱨᱚᱪᱟᱨ ᱞᱟᱹᱜᱤᱫ ᱛᱮ ᱟᱥᱟ ᱫᱤᱫᱤ ᱛᱟᱠᱚ ᱟᱹᱰᱤ ᱢᱟᱨᱟᱝ ᱢᱤᱫ ᱵᱷᱩᱢᱤᱠᱟ ᱠᱚ ᱯᱟᱞᱚᱱᱮᱫ ᱛᱟᱵᱚᱱᱟ ᱪᱮᱫᱟᱜ ᱥᱮ ᱵᱟᱝ ᱱᱩᱠᱩ ᱟᱥᱟ ᱫᱤᱫᱤ ᱜᱮ ᱡᱚᱛᱚ ᱞᱮᱠᱟᱱᱟᱜ ᱰᱮᱴᱟ ᱠᱷᱚᱵᱚᱨ ᱜᱮ ᱥᱟᱱᱟᱢ ᱦᱳᱥᱯᱤᱴᱟᱞ ᱠᱚᱨᱮ ᱠᱚ ᱥᱟᱵᱢᱤᱴ ᱮᱫᱟ ᱱᱚᱰᱮ ᱟᱞᱮᱭᱟᱜ ᱱᱚᱣᱟ ᱰᱤᱥᱴᱤᱠ ᱨᱮ ᱡᱟᱦᱟᱸ ᱛᱤᱱᱟᱹᱜ ᱜᱮ ᱟᱹᱛᱩ ᱢᱮᱱᱟᱜᱼᱟ ᱯᱚᱛᱮᱠ ᱴᱤ ᱟᱹᱛᱩ ᱨᱮ ᱯᱮᱭᱟ ᱯᱩᱱᱭᱟ ᱠᱟᱛᱮ ᱟᱥᱟ ᱫᱤᱫᱤ ᱢᱮᱱᱟᱜ ᱟᱠᱟᱫ ᱠᱚᱣᱟ ᱡᱟᱦᱟᱭ ᱠᱚᱫᱚ ᱚᱱᱟ ᱚᱧᱪᱚᱞ ᱨᱮᱱᱟᱜ ᱟᱭᱥᱤᱰᱤᱭᱮᱥ ᱥᱮᱱᱴᱟᱨ ᱡᱟᱦᱟᱸ ᱫᱚ ᱢᱟᱭᱞᱳ ᱥᱮᱱᱴᱟᱨ ᱠᱚᱨᱮ ᱠᱚ ᱠᱟᱹᱢᱤᱭᱮᱫᱟ ᱮᱢᱚᱱ ᱠᱤ ᱚᱱᱟ ᱚᱧᱪᱚᱞ ᱨᱮ ᱡᱟᱦᱟᱸ ᱛᱤᱱᱟᱹᱜ ᱟᱹᱛᱩ ᱢᱮᱱᱟᱜᱼᱟ ᱚᱱᱟ ᱟᱹᱛᱩ ᱠᱚᱨᱮᱱ ᱦᱚᱲ ᱠᱚᱣᱟᱜ ᱡᱟᱦᱟᱱᱟᱜ ᱨᱩᱭᱟᱹ ᱦᱟᱥᱩᱜ ᱢᱮᱱᱟᱜ ᱟᱥᱮ ᱵᱟᱝ ᱩᱱᱠᱩ ᱴᱷᱤᱠ ᱛᱮ ᱱᱟᱯᱟᱭ ᱛᱮ ᱢᱮᱱᱟᱜ ᱠᱚᱣᱟ ᱥᱮ ᱵᱟᱝ ᱚᱱᱟ ᱞᱟᱹᱜᱤᱫ ᱛᱮ ᱟᱥᱟ ᱫᱤᱫᱤ ᱛᱟᱠᱚ ᱯᱨᱚᱛᱤ ᱢᱟᱥᱮ ᱨᱮ ᱢᱤᱫ ᱫᱷᱟᱢ ᱵᱟᱨ ᱫᱷᱟᱢ ᱠᱟᱛᱮ ᱠᱚ ᱥᱟᱨᱵᱷᱮᱭᱮᱫᱟ ᱥᱟᱨᱵᱷᱮ ᱠᱟᱛᱮᱫ ᱩᱱᱠᱩᱣᱟᱜ ᱱᱟᱯᱟᱭ ᱛᱮ ᱚᱠᱟᱞᱮᱠᱟ ᱠᱚ ᱛᱟᱦᱮᱸᱱᱟ ᱚᱱᱟ ᱠᱚ ᱞᱟᱹᱭ ᱟᱠᱚ ᱠᱟᱱᱟ ᱥᱟᱶᱛᱮ ᱡᱩᱫᱤ ᱡᱟᱦᱟᱭᱟᱜ ᱨᱳᱜ ᱥᱟᱵᱽ ᱧᱟᱢ ᱞᱮᱱᱠᱷᱟᱱ ᱚᱱᱟ ᱨᱳᱜ ᱚᱠᱟ ᱞᱮᱠᱟᱛᱮ ᱥᱟᱦᱟᱜᱼᱟ ᱚᱱᱟ ᱞᱟᱹᱜᱤᱫ ᱛᱮᱦᱚᱸ ᱟᱥᱟ ᱫᱤᱫᱤ ᱛᱟᱠᱚ ᱥᱟᱹᱦᱤ ᱨᱟᱥᱛᱟ ᱠᱚ ᱰᱟᱦᱟᱨ ᱠᱚ ᱩᱫᱩᱜ ᱮᱫᱟ ᱥᱟᱶᱛᱮ ᱱᱚᱰᱮ ᱟᱥᱟ ᱫᱤᱫᱤ ᱥᱟᱛᱮ ᱞᱟᱹᱴᱩ ᱞᱟᱹᱴᱩ ᱦᱳᱥᱯᱤᱴᱟᱞ ᱮᱢᱟᱱ ᱱᱟᱨᱥᱤᱝ ᱦᱳᱢ ᱠᱚᱨᱮᱱᱟᱜ ᱦᱚᱸ ᱢᱤᱫᱴᱮᱱ ᱡᱳᱜᱟᱡᱳᱠ ᱧᱟᱢᱚᱜ ᱠᱟᱱᱟᱩᱱᱠᱩ ᱫᱟᱨᱟᱭ ᱛᱮ ᱚᱱᱟ ᱥᱟᱶᱛᱮ ᱟᱹᱛᱩ ᱠᱚᱨᱮ ᱡᱟᱦᱟᱭ ᱜᱚᱨᱵᱚᱵᱚᱛᱤ ᱢᱚᱦᱤᱞᱟ ᱠᱚ ᱢᱮᱱᱟᱜ ᱟᱠᱟᱫ ᱠᱚᱣᱟ ᱥᱮ ᱜᱚᱨᱵᱷᱚ ᱵᱚᱛᱤ ᱟ ᱛᱤᱨᱞᱟᱹ ᱦᱚᱯᱚᱱ ᱠᱚ ᱢᱮᱱᱟᱜ ᱟᱠᱟᱫ ᱠᱚᱣᱟ ᱯᱮᱜᱱᱮᱴ ᱦᱚᱲ ᱠᱚ ᱩᱱᱠᱩ ᱡᱟᱛᱮ ᱴᱷᱤᱠ ᱥᱳᱢᱚᱭ ᱨᱮ ᱦᱳᱥᱯᱤᱴᱟᱞ ᱨᱮ ᱥᱮᱱᱚᱜ ᱦᱩᱭᱩᱜ ᱢᱟ ᱴᱷᱤᱠ ᱴᱷᱤᱠ ᱨᱟᱱ ᱠᱚᱭ ᱧᱟᱢ ᱢᱟ ᱚᱱᱟ ᱨᱮᱱᱟᱜ ᱡᱚᱛᱚᱱᱚ ᱞᱮᱠᱟ ᱛᱮᱦᱚᱸ ᱟᱥᱟ ᱫᱤᱫᱤ ᱛᱟᱠᱚ ᱟᱹᱰᱤ ᱵᱟᱨᱛᱤ ᱵᱷᱩᱢᱤᱠᱟ ᱠᱚ ᱯᱟᱞᱟᱣ ᱮᱫᱟ ᱥᱟᱶᱛᱮ ᱚᱱᱟ ᱟᱥᱮ ᱯᱟᱥᱮ ᱨᱮ ᱡᱟᱦᱟᱸ ᱛᱤᱱᱟᱜ ᱜᱮ ᱦᱳᱥᱯᱤᱴᱟᱞ ᱢᱮᱱᱟᱜᱼᱟ ᱟᱞᱮᱭᱟᱜ ᱱᱚᱣᱟ ᱯᱟᱥᱮ ᱨᱮ ᱚᱱᱟ ᱦᱳᱥᱯᱤᱴᱟᱞ ᱠᱚᱨᱮ ᱦᱚᱸ ᱟᱹᱰᱤ ᱰᱮᱵᱞᱳᱯ ᱦᱩᱭ ᱟᱠᱟᱱᱟ ᱱᱚᱰᱮ ᱫᱚ ᱢᱳᱰᱟᱱ ᱦᱚᱸ ᱰᱮᱵᱞᱳᱯ ᱦᱩᱭ ᱟᱠᱟᱱᱟ ᱱᱚᱰᱮ ᱫᱚ ᱱᱚᱨᱢᱮᱞᱤ ᱦᱚᱸ ᱟᱭᱢᱟ ᱰᱮᱵᱞᱳᱯ ᱦᱩᱭ ᱟᱠᱟᱱᱟ ᱪᱮᱫ ᱞᱮᱠᱟ ᱱᱚᱣᱟ ᱦᱳᱥᱯᱤᱴᱟᱞ ᱠᱚᱨᱮ ᱞᱟᱦᱟ ᱛᱮᱫᱚ ᱛᱟᱦᱮᱸ ᱠᱟᱱᱟ ᱠᱷᱟᱞᱤ ᱢᱤᱫᱴᱮᱱ ᱵᱟᱨᱭᱟ ᱠᱟᱛᱮᱫ ᱮᱢᱵᱩᱞᱮᱱᱥ ᱢᱮᱱᱠᱷᱟᱱ ᱛᱤᱦᱤᱧ ᱜᱟᱯᱟ ᱫᱚ ᱟᱹᱰᱤ ᱟᱭᱢᱟ ᱮᱢᱵᱩᱞᱮᱱᱥ ᱱᱚᱰᱮ ᱧᱟᱢ ᱟᱠᱟᱱᱟ ᱥᱟᱶᱛᱮ ᱮᱢᱵᱩᱞᱮᱱᱥ ᱥᱟᱶ ᱥᱟᱶᱛᱮ ᱱᱚᱣᱟ ᱯᱟᱥᱮ ᱟᱥᱮᱯᱟᱥᱮ ᱠᱚᱨᱮ ᱡᱟᱦᱟᱸ ᱛᱤᱱᱟᱹᱜ ᱜᱮ ᱟ ᱛᱩ ᱢᱮᱱᱟᱜᱼᱟ ᱚᱱᱟ ᱟ ᱛᱩ ᱨᱮ ᱡᱮᱱᱚ ᱪᱮᱫ ᱦᱚᱸ ᱥᱩᱵᱤᱫᱟ ᱚᱥᱩᱵᱤᱫᱟ ᱵᱟᱝ ᱦᱩᱭᱩᱜ ᱢᱟ ᱚᱱᱟ ᱞᱟᱹᱜᱤᱫ ᱛᱮ ᱚᱱᱟ ᱚᱱᱟ ᱟᱛᱩ ᱨᱮ ᱟᱥᱟ ᱫᱤᱫᱤ ᱥᱟᱛᱮ ᱢᱤᱫ ᱟᱹᱰᱤ ᱢᱟᱨᱟᱝ ᱡᱳᱜᱟᱡᱳᱠ ᱠᱚ ᱫᱚᱦᱚ ᱟᱠᱟᱫᱟ ᱦᱳᱥᱯᱤᱴᱟᱞ ᱨᱮᱱ ᱦᱚᱲ ᱠᱚ ᱚᱱᱟ ᱥᱟᱶᱛᱮ ᱚᱱᱟ ᱥᱟᱶᱛᱮ ᱚᱱᱟ ᱦᱳᱥᱯᱤᱴᱟᱞ ᱨᱮ ᱰᱟᱠᱛᱟᱨ ᱠᱚᱦᱚᱸ ᱟᱹᱰᱤ ᱟᱴ ᱠᱚ ᱡᱟᱹᱥᱛᱤ ᱟᱠᱟᱱᱟ ᱞᱟᱦᱟ ᱛᱮᱫᱚ ᱰᱟᱠᱴᱟᱨ ᱠᱚ ᱟᱹᱰᱤ ᱠᱚᱢ ᱠᱚ ᱛᱟᱦᱮᱸ ᱠᱟᱱᱟ ᱢᱮᱱᱠᱷᱟᱱ ᱛᱤᱦᱤᱧ ᱜᱟᱯᱟ ᱫᱚ ᱰᱟᱠᱴᱟᱨ ᱠᱚ ᱰᱷᱤᱨ ᱟᱠᱟᱱᱟ ᱟᱨ ᱚᱱᱟ ᱥᱟᱶᱛᱮ ᱚᱱᱟ ᱦᱳᱥᱯᱤᱴᱟᱞ ᱠᱚᱨᱮ ᱢᱳᱰᱟᱱ ᱴᱮᱠᱱᱳᱞᱚᱡᱤ ᱠᱚᱦᱚᱸ ᱵᱮᱵᱚᱦᱟᱨ ᱦᱩᱭ ᱟᱠᱟᱱᱟ ᱡᱟᱦᱟᱸ ᱨᱮᱫᱚ ᱞᱟᱦᱟ ᱛᱮ ᱛᱟᱦᱮᱸ ᱠᱟᱱᱟ ᱥᱤᱥᱤ ᱴᱤᱵᱷᱤ ᱠᱮᱢᱮᱨᱟ ᱠᱩ ᱚᱱᱟ ᱠᱩ ᱚᱱᱟ ᱠᱚ ᱟᱨᱚ ᱰᱮᱵᱞᱳᱯ ᱟᱠᱟᱱᱟ ᱱᱟᱣᱟ ᱱᱟᱣᱟ ᱠᱮᱢᱮᱨᱟ ᱠᱚ ᱟᱹᱜᱩ ᱟᱠᱟᱫᱟ ᱥᱟᱶᱛᱮ ᱚᱱᱟ ᱟᱥᱮ ᱯᱟᱥᱮ ᱨᱮ ᱡᱟᱦᱟᱸ ᱛᱤᱱᱟᱜ ᱜᱤ ᱮᱞᱟᱢ ᱥᱤᱥᱴᱮᱢ ᱠᱚ ᱛᱟᱦᱮᱸ ᱠᱟᱱᱟ ᱚᱱᱟ ᱠᱚ ᱟᱨᱚ ᱠᱚ ᱢᱳᱰᱤᱯᱷᱟᱭ ᱟᱠᱟᱫᱟ ᱚᱱᱮ ᱢᱤᱫ ᱠᱟᱛᱷᱟ ᱛᱮᱵᱚ ᱢᱮᱱ ᱞᱮᱠᱷᱟᱱ ᱰᱤᱜᱤᱴᱟᱞᱟᱭᱤᱡᱮᱥᱚᱱ ᱱᱚᱣᱟ ᱦᱳᱥᱯᱤᱴᱟᱞ ᱠᱚᱨᱮ ᱧᱮᱞ ᱧᱟᱢᱚᱜ ᱠᱟᱱᱟ ᱟᱞᱮ ᱟᱥᱮ ᱯᱟᱥᱮᱨᱮ ᱡᱟᱦᱟᱸ ᱛᱤᱱᱟᱜ ᱜᱮ ᱱᱟᱨᱥᱤᱝ ᱦᱳᱢ ᱢᱮᱱᱟᱜᱼᱟ ᱚᱱᱟ ᱠᱚᱨᱮ ᱯᱷᱤᱨᱤ ᱯᱚᱭᱥᱟ ᱛᱮᱦᱚᱸ ᱪᱤᱠᱤᱥᱟ ᱪᱟᱞᱟᱜ ᱠᱟᱱᱟ ᱪᱮᱫ ᱞᱮᱠᱟ ᱥᱟᱥᱛᱷᱚᱥᱟᱛᱷᱤ ᱠᱟᱨᱰ ᱛᱮᱦᱚᱸ ᱳᱯᱟᱨᱮᱥᱮᱱ ᱠᱷᱚᱱ ᱮᱛᱚᱦᱚᱵ ᱠᱟᱛᱮ ᱨᱟᱱ ᱠᱤᱨᱤᱧ ᱱᱤᱭᱟᱹ ᱠᱚ ᱥᱟᱨᱵᱷᱤᱥ ᱦᱚᱸ ᱠᱤᱱᱛᱩ ᱥᱟᱨᱠᱟᱨ ᱫᱟᱨᱟᱭ ᱛᱮ ᱧᱟᱢᱚᱜ ᱠᱟᱱᱟ ᱱᱚᱶᱟ ᱫᱚ ᱦᱳᱥᱯᱤᱴᱟᱞ ᱦᱩᱭ ᱚᱪᱚᱭᱟᱱᱜᱤ ᱥᱮ ᱱᱟᱨᱥᱤᱝ ᱦᱳᱢ ᱥᱟᱱᱟᱢ ᱨᱮᱜᱤ ᱠᱤᱱᱛᱩ ᱱᱤᱭᱟᱹ ᱥᱩᱡᱤᱴ ᱱᱚᱣᱟ ᱥᱩᱡᱳᱠ ᱥᱩᱵᱤᱛᱟ ᱫᱚᱞᱮ ᱧᱟᱢᱮᱫᱟ ᱚᱱᱟ ᱥᱟᱶᱛᱮ ᱚᱱᱟ ᱟᱥᱮ ᱯᱟᱥᱮᱨᱮᱱ ᱦᱚᱲ ᱠᱚ ᱡᱮᱱᱚ ᱱᱚᱶᱟ ᱨᱳᱜ ᱠᱷᱚᱡ ᱠᱚ ᱥᱟᱦᱟᱜ ᱢᱟ ᱚᱱᱟ ᱞᱟᱹᱜᱤᱫ ᱛᱮ ᱵᱚᱪᱷᱚᱨ ᱨᱮ ᱢᱤᱫ ᱫᱷᱟᱢ ᱵᱟᱨ ᱫᱷᱟᱢ ᱠᱟᱛᱮᱫ ᱠᱮᱢᱯ ᱦᱩᱭᱩᱜ ᱠᱟᱱᱟ ᱟᱨ ᱚᱱᱟ ᱠᱮᱢᱯ ᱨᱮ ᱟᱹᱰᱤ ᱥᱩᱨ ᱥᱟᱹᱜᱤᱧ ᱠᱷᱚᱱ ᱦᱮᱡ ᱥᱮᱴᱮᱨ ᱟᱠᱟᱱ ᱰᱚᱠᱴᱚᱨ ᱠᱚ ᱟᱠᱚ ᱠᱩ ᱞᱟᱹᱭ ᱵᱩᱡᱷᱟᱹᱣ ᱟᱵᱩᱱ ᱞᱟᱹᱭ ᱵᱩᱡᱷᱟᱣ ᱮᱫᱟ ᱠᱩ ᱟᱨ ᱠᱚ ᱞᱟᱹᱭ ᱟᱞᱮ ᱠᱟᱱᱟ ᱡᱮ ᱚᱠᱟ ᱞᱮᱠᱟ ᱠᱟᱛᱮᱫ ᱨᱳᱜ ᱠᱷᱚᱡ ᱥᱟᱦᱟ ᱛᱟᱦᱮᱸᱱ ᱦᱩᱭᱩᱜᱼᱟ ᱱᱟᱯᱟᱭ ᱛᱮ ᱡᱤᱭᱚᱱ ᱠᱷᱟᱰᱟᱣ ᱦᱩᱭᱩᱜᱼᱟ ᱚᱱᱟ ᱨᱮᱱᱟᱜ ᱢᱟᱨᱥᱟᱞ ᱰᱟᱦᱟᱨ ᱠᱚ ᱩᱫᱩᱜ ᱟᱞᱮ ᱠᱟᱱᱟ ᱱᱚᱠᱟ ᱠᱟᱛᱮ ᱜᱮ ᱟᱭᱢᱟ ᱨᱚᱠᱚᱢ ᱥᱩᱡᱳᱠ ᱥᱩᱵᱤᱫᱟ ᱦᱩᱭᱩᱜ ᱠᱟᱱᱟ ᱡᱟᱦᱟᱭ ᱠᱩ ᱨᱮᱜᱮᱡᱽ ᱦᱚᱲ ᱡᱟᱦᱟᱭ ᱠᱩᱫᱚ ᱩᱱᱟᱜ ᱴᱟᱠᱟ ᱯᱚᱭᱥᱟ ᱵᱟᱹᱱᱩᱜ ᱛᱟᱠᱚᱭᱟ ᱩᱱᱠᱩ ᱫᱚ ᱥᱚᱨᱠᱟᱨ ᱫᱟᱨᱟᱡ ᱛᱮ ᱡᱟᱦᱟᱸ ᱥᱟᱥᱛᱷᱚᱥᱟᱛᱷᱤ ᱠᱟᱨᱰ ᱠᱚᱨᱟᱣ ᱦᱩᱭᱟᱠᱟᱱᱟ ᱚᱱᱟ ᱥᱟᱥᱛᱷᱚ ᱥᱟᱛᱷᱤ ᱠᱟᱨᱰ ᱛᱟᱞᱟᱛᱮ ᱩᱱᱠᱩ ᱱᱚᱰᱮ ᱪᱤᱠᱤᱥᱟ ᱠᱚ ᱧᱟᱢ ᱮᱫᱟ ᱯᱷᱤᱨᱤ ᱯᱚᱭᱥᱟ ᱛᱮ ᱟᱨ ᱚᱱᱟᱛᱮ ᱩᱱᱠᱩ ᱠᱚ ᱨᱩᱭᱟᱹ ᱦᱟᱥᱩ ᱠᱚ ᱵᱮᱥᱮᱫ ᱛᱟᱠᱚᱣᱟ ᱚᱱᱠᱟ ᱜᱮ ᱟᱭᱢᱟ ᱤᱥᱠᱤᱢ ᱠᱚ ᱛᱩᱫ ᱟᱠᱟᱱᱟ ᱡᱟᱦᱟᱸ ᱠᱚ ᱛᱟᱞᱟᱛᱮ ᱢᱟᱱᱮ ᱟᱭᱢᱟ ᱨᱚᱠᱚᱢ ᱥᱩᱵᱤᱫᱟ ᱧᱟᱢᱚᱜ ᱠᱟᱱᱟ ᱥᱚᱨᱠᱟᱨ ᱯᱟᱦᱟᱴᱟ ᱥᱮᱫ ᱠᱷᱚᱱ ᱪᱮᱫ ᱞᱮᱠᱟ ᱟᱭᱢᱟ ᱫᱟᱲᱮ ᱧᱟᱢᱚᱜ ᱠᱟᱱ ᱚᱱᱠᱟ ᱜᱤ ᱟᱭᱢᱟ ᱮᱱᱜᱤᱭᱳ ᱟᱭᱢᱟ ᱥᱚᱥᱛᱷᱟ ᱮᱢᱟᱱ ᱟᱥᱟ ᱫᱤᱫᱤ ᱠᱚᱦᱚᱸ ᱱᱤᱭᱟᱹ ᱟᱵᱚᱭᱟᱜ ᱦᱚᱲᱢᱚ ᱥᱟᱣᱟᱨ ᱞᱟᱹᱜᱤᱫ ᱨᱮ ᱟᱹᱰᱤ ᱢᱟᱨᱟᱝ ᱢᱤᱫ ᱵᱚᱱᱫᱮᱡ ᱥᱮ ᱟᱹᱰᱤ ᱢᱟᱨᱟᱝ ᱢᱤᱫ ᱢᱤᱫ ᱮᱱᱮᱢ ᱠᱚ ᱮᱢᱮᱫᱟ